ᱛᱤᱨᱞᱟᱹ ᱢᱟᱱᱮ ᱩᱱᱤ ᱟᱹᱰᱤ ᱠᱚᱥᱴᱚ ᱦᱟᱨᱠᱮᱛ ᱥᱟᱥᱮᱛ ᱠᱟᱛᱮᱜ ᱯᱟᱲᱦᱟᱣ ᱟᱠᱟᱱᱟᱭ ᱦᱟᱨᱠᱮᱛ ᱥᱟᱥᱮᱛ ᱢᱟᱱᱮ ᱪᱮᱫᱠᱟ ᱢᱟᱱᱮ ᱚᱲᱟᱜ ᱨᱮ ᱴᱟᱠᱟ ᱯᱚᱭᱥᱟ ᱚᱵᱷᱟᱵ ᱟᱡ ᱯᱟᱲᱦᱟᱜ ᱨᱮ ᱤᱪᱪᱷᱟᱹ ᱢᱮᱱᱟᱜ ᱛᱟᱭ ᱡᱮᱱᱚ ᱚᱱᱟ ᱱᱤᱱᱟᱹᱜ ᱤᱧ ᱯᱟᱲᱦᱟᱜᱼᱟ ᱟᱨ ᱱᱚᱣᱟ ᱱᱚᱣᱟᱧ ᱠᱚᱨᱟᱣᱟ ᱱᱚᱣᱟ ᱢᱟᱱᱮ ᱠᱚᱢᱯᱞᱤᱴ ᱨᱮᱱᱟᱜ ᱪᱮᱥᱴᱟ ᱟᱠᱟᱫᱟᱭ ᱛᱟᱦᱚᱞᱮ ᱩᱱᱤ ᱵᱟᱭᱨᱮ ᱠᱟᱹᱢᱤ ᱚᱲᱟᱜ ᱨᱮᱱᱟᱜ ᱠᱟᱹᱢᱤ ᱥᱟᱢᱴᱟᱣ ᱠᱟᱛᱮᱜ ᱵᱟᱭᱨᱮ ᱨᱮᱱᱟᱜ ᱠᱟᱹᱢᱤ ᱪᱟᱞᱟᱣ ᱠᱟᱛᱮᱜ ᱡᱟ ᱩᱰᱟᱹᱝ ᱪᱟᱥᱼᱵᱟᱥ ᱠᱟᱹᱢᱤ ᱠᱚ ᱠᱤᱪᱷᱩ ᱴᱟᱠᱟ ᱨᱳᱡᱽᱜᱟᱨ ᱠᱟᱛᱮᱜ ᱥᱮ ᱠᱤᱪᱷᱩ ᱠᱤᱪᱷᱩ ᱟᱡ ᱟᱭᱳ ᱟᱡ ᱵᱟᱵᱟ ᱠᱤᱪᱷᱩ ᱠᱤᱱ ᱮᱢ ᱠᱟᱣᱫᱮᱭᱟ ᱨᱮᱸᱜᱮᱡ ᱦᱚᱲ ᱛᱚ ᱚᱱᱟ ᱴᱟᱠᱟ ᱠᱚ ᱟᱨᱡᱟᱣ ᱠᱟᱛᱮᱜ ᱩᱱᱤ ᱩᱱᱤ ᱛᱤᱨᱞᱟᱹ ᱢᱟᱱᱮ ᱠᱤᱪᱷᱩ ᱯᱟᱲᱦᱟᱣ ᱫᱤᱠ ᱫᱤᱭᱮ ᱠᱤᱪᱷᱩ ᱢᱟᱱᱮ ᱠᱟᱹᱴᱤᱪ ᱵᱷᱟᱜᱮ ᱨᱮᱡᱟᱞᱴ ᱥᱮ ᱵᱷᱟᱜᱮ ᱯᱟᱲᱦᱟᱣ ᱫᱟᱲᱮᱭᱟᱜ ᱠᱟᱱᱟᱭ ᱚᱱᱟ ᱯᱟᱲᱦᱟᱣ ᱩᱱᱤ ᱢᱟᱱᱮ ᱡᱳᱨ ᱢᱮᱱᱟᱜ ᱛᱟᱭᱟ ᱞᱟᱹᱭᱫᱟᱭ ᱡᱮ ᱱᱩᱱᱟᱹᱜ ᱠᱚᱢᱯᱞᱤᱴ ᱜᱮᱭᱟ ᱱᱚᱣᱟ ᱠᱟᱹᱢᱤ ᱢᱟᱱᱮ ᱚᱱᱟᱧ ᱠᱚᱨᱟᱣ ᱜᱮᱭᱟ